ᱥᱮᱨᱮᱧ ᱟᱠᱷᱲᱟ ᱨᱮ ᱵᱟᱹᱲᱛᱤ ᱠᱷᱚᱱ ᱵᱟᱹᱲᱛᱤ ᱨᱟᱹᱥᱠᱟᱹ ᱥᱟᱦᱟᱨ ᱥᱟᱨᱥᱟᱣ ᱞᱟᱹᱜᱤᱫ ᱠᱷᱟᱱ ᱡᱮᱢᱚᱱ ᱦᱚᱨᱚᱜ ᱵᱟᱸᱫᱮ ᱠᱷᱚᱱ ᱮᱦᱚᱵ ᱠᱟᱛᱮ ᱥᱮᱨᱮᱧ ᱨᱟᱦᱟ ᱪᱮᱨᱦᱟ ᱦᱚᱲᱢᱚ ᱦᱤᱞᱟᱹᱣ ᱰᱟᱸᱰᱟ ᱦᱤᱞᱟᱹᱣ ᱪᱮᱨᱦᱟ ᱞᱮᱠᱟ ᱦᱤᱞᱟᱹᱣ ᱡᱟᱸᱜᱟ ᱠᱚᱞᱥᱟ ᱨᱩ ᱨᱚᱢᱚᱡᱽ ᱡᱚᱛᱚᱣᱟᱜᱛᱮ ᱪᱮᱨᱦᱟ ᱞᱮᱠᱷᱟᱱ ᱥᱮᱨᱮᱧ ᱫᱚ ᱟᱹᱰᱤ ᱨᱚᱢᱚᱡᱚᱜᱼᱟ ᱟᱨ ᱥᱮᱨᱮᱧ ᱨᱮᱱᱟᱜ ᱡᱤᱣᱤ ᱦᱚᱲᱢᱚ ᱦᱚᱸ ᱨᱟᱹᱥᱠᱟᱹ ᱥᱟᱨᱥᱟᱜᱼᱟ ᱡᱮᱢᱚᱱ ᱥᱮᱨᱮᱧ ᱦᱚᱸ ᱪᱮᱨᱦᱟᱢ ᱥᱮᱨᱮᱧᱟ ᱟᱨ ᱪᱮᱨᱦᱟᱢ ᱥᱮᱨᱮᱧ ᱞᱮᱠᱷᱟᱱ ᱟᱨ ᱢᱤᱫ ᱦᱚᱲ ᱟᱨ ᱢᱤᱫ ᱦᱚᱲ ᱦᱚᱸ ᱪᱮᱨᱦᱟᱭ ᱟᱸᱡᱚᱢᱟ ᱩᱱᱤ ᱦᱚᱸ ᱫᱚᱲᱦᱟ ᱪᱮᱨᱦᱟ ᱛᱮᱭ ᱥᱮᱨᱮᱧ ᱡᱚᱝ ᱟᱭ ᱟᱢᱟᱜ ᱥᱮᱨᱮᱧ ᱩᱱᱤ ᱛᱮᱞᱟ ᱨᱩᱣᱟᱹᱲᱟᱭ ᱪᱮᱨᱦᱟᱛᱮ ᱚᱱᱟ ᱠᱷᱟᱱ ᱟᱢ ᱦᱚᱸ ᱨᱟᱹᱥᱠᱟᱹᱢ ᱵᱩᱡᱷᱟᱹᱣᱟ ᱟᱨ ᱡᱟᱦᱟᱸᱭᱮ ᱛᱮᱞᱟ ᱨᱩᱣᱟᱹᱲᱟ ᱩᱱᱤ ᱦᱚᱸ ᱨᱟᱹᱥᱠᱟᱹᱭ ᱵᱩᱡᱷᱟᱹᱣᱟ ᱚᱱᱟ ᱤᱫᱤ ᱠᱟᱛᱮᱫ ᱜᱮ ᱥᱮᱨᱮᱧ ᱟᱠᱷᱲᱟ ᱨᱮᱫᱚ ᱥᱮᱨᱮᱧ ᱫᱚ ᱢᱚᱡᱽᱛᱮ ᱞᱟᱹᱠᱛᱤ ᱠᱟᱱᱟ ᱟᱨ ᱚᱸᱰᱮ ᱠᱷᱚᱱ ᱜᱮ ᱚᱱᱟ ᱫᱚ ᱜᱳᱢᱮᱦᱲᱚᱜᱼᱟ ᱟᱨ ᱡᱚᱛᱚ ᱦᱚᱲ ᱜᱮ ᱢᱚᱡᱽ ᱠᱚ ᱟᱹᱭᱠᱟᱹᱣᱟ ᱡᱟᱦᱟᱸᱭ ᱵᱟᱠᱚ ᱮᱱᱮᱡᱟ ᱵᱟᱠᱚ ᱥᱮᱨᱮᱧᱟ ᱩᱱᱠᱩ ᱦᱚᱸ ᱢᱮᱱᱫᱚ ᱫᱩᱲᱩᱵ ᱠᱟᱛᱮᱫ ᱨᱮ ᱦᱚᱸ ᱨᱟᱹᱥᱠᱟᱹ ᱠᱚ ᱵᱷᱟᱹᱡᱟᱹᱣᱟ ᱚᱱᱟ ᱤᱫᱤ ᱠᱟᱛᱮᱫ ᱜᱮ ᱪᱮᱨᱦᱟ ᱦᱚᱨᱚᱜ ᱵᱟᱸᱫᱮ ᱪᱮᱨᱦᱟ ᱨᱩ ᱨᱚᱢᱚᱡᱽ ᱪᱮᱨᱦᱟ ᱞᱤᱠᱤᱫ ᱞᱚᱵᱚᱜ ᱞᱩᱦᱩᱠ ᱨᱩᱥᱤᱠ ᱜᱮ ᱮᱱᱮᱡ ᱟᱠᱷᱲᱟ ᱨᱮᱫᱚ ᱞᱟᱹᱠᱛᱤ ᱠᱟᱱᱟ ᱥᱮᱨᱮᱧ ᱵᱮᱲᱟ ᱨᱮᱫᱚ